ᱦᱮᱞᱳ ᱤᱧ ᱠᱟᱧᱪᱚᱱᱤ ᱟᱡ ᱢᱟᱧ ᱞᱟᱹᱭᱫᱟ ᱯᱷᱳᱱ ᱠᱟᱫ ᱢᱤᱭᱟᱹᱧ ᱢᱟᱱᱮ ᱜᱤᱫᱽᱨᱟᱹ ᱠᱚᱢᱟ ᱤᱥᱠᱩᱞ ᱞᱤᱧ ᱠᱩᱞᱮᱫ ᱠᱚᱫᱚ ᱛᱟᱦᱞᱮ ᱜᱤᱫᱽᱨᱟᱹ ᱠᱚᱠᱚ ᱪᱟᱞᱟᱜ ᱠᱟᱱᱟ ᱥᱮ ᱵᱟᱝ ᱚ ᱛᱟᱦᱞᱮ ᱱᱤᱛᱚᱜ ᱤᱧᱨᱮᱱ ᱢᱟᱹᱭᱟᱜ ᱢᱟ ᱡᱟ ᱨᱮᱡᱟᱞᱴ ᱢᱟᱱᱮ ᱞᱤᱧ ᱧᱮᱞᱮᱫ ᱛᱟᱭ ᱟᱹᱰᱤ ᱠᱚᱢ ᱱᱟᱢᱵᱟᱨ ᱛᱟᱭ ᱫᱚ ᱛᱟᱦᱞᱮ ᱟᱯᱮ ᱫᱚ ᱢᱟᱱᱮ ᱯᱮ ᱪᱮᱫ ᱠᱟ ᱯᱮ ᱢᱟᱱᱮ ᱯᱮ ᱯᱟᱲᱦᱟᱣᱮ ᱠᱟᱱᱟ ᱪᱮᱫᱠᱟ ᱢᱟᱱᱮ ᱯᱮ ᱜᱟᱭᱤᱰᱮ ᱠᱟᱱᱟ ᱟᱨᱠᱤ ᱚ ᱟᱨ ᱤᱭᱟᱹ ᱟᱞᱮ ᱢᱟ ᱱᱚᱸᱰᱮ ᱦᱚᱸ ᱜᱤᱫᱽᱨᱟᱹ ᱢᱟ ᱵᱟᱨᱭᱟ ᱵᱟᱨᱭᱟ ᱴᱤᱭᱩᱥᱚᱱᱞᱮ ᱮᱢ ᱠᱟᱜ ᱮᱢ ᱠᱟᱣᱫᱮ ᱫᱚ ᱛᱟᱦᱞᱮ ᱱᱚᱸᱰᱮ ᱢᱟ ᱴᱤᱭᱩᱥᱚᱱᱤ ᱮᱢ ᱠᱟᱛᱮᱫ ᱦᱚᱸ ᱴᱷᱤᱠ ᱢᱚᱛᱚ ᱪᱟᱞᱟᱜ ᱠᱟᱱᱟ ᱥᱮ ᱴᱷᱤᱠ ᱢᱚᱛᱚ ᱯᱟᱲᱦᱟᱜ ᱠᱟᱱᱟ ᱥᱮ ᱪᱮᱫᱠᱟ ᱚᱸᱰᱮ ᱫᱚ ᱛᱟᱦᱞᱮ ᱪᱤᱠᱟᱹ ᱨᱮᱡᱟᱞᱴ ᱪᱮᱫᱟᱜ ᱵᱟᱭ ᱫᱟᱲᱮᱭᱟᱜ ᱠᱟᱱᱟ ᱠᱷᱟᱛᱟ ᱫᱚᱞᱤᱧ ᱧᱮᱞ ᱠᱟᱜ ᱛᱟᱭ ᱛᱮᱜᱮ ᱛᱚ ᱢᱟᱱᱮ ᱟᱹᱰᱤ ᱠᱚᱢ ᱱᱟᱢᱵᱟᱨᱮ ᱧᱟᱢ ᱫᱟᱛᱚ ᱚᱱᱟᱜᱮ ᱵᱟᱭ ᱴᱤᱭᱩᱥᱚᱱᱤ ᱮᱢ ᱦᱩᱭᱩᱜ ᱠᱟᱱᱟ ᱵᱟᱨᱭᱟ ᱵᱟᱨᱭᱟ ᱟᱨ ᱤᱭᱟᱹ ᱤᱥᱠᱩᱞ ᱦᱚᱸ ᱚᱲᱟᱜ ᱠᱷᱚᱱᱟᱜ ᱮ ᱪᱟᱞᱟᱜ ᱠᱟᱱ ᱜᱮᱭᱟ ᱛᱟᱦᱞᱮ ᱚᱠᱟᱨᱮ ᱤᱥᱠᱩᱞ ᱨᱮ ᱵᱟᱝ ᱫᱚ ᱯᱷᱟᱸᱠᱤᱭ ᱫᱟᱭ ᱥᱮ ᱚᱠᱟ ᱞᱮᱠᱟᱭᱮᱫᱟᱭ ᱢᱟᱱᱮ ᱱᱟᱢᱵᱟᱨ ᱪᱮᱫᱟᱜ ᱠᱚᱢᱚᱜ ᱠᱟᱱ ᱛᱟᱭᱟ ᱚᱱᱟᱞᱤᱧ ᱞᱟᱹᱭᱫᱟ ᱥᱮ ᱟᱯᱮ ᱢᱟᱱᱮ ᱩᱱᱟᱹᱜ ᱡᱩᱛ ᱥᱟᱺᱦᱤᱡ ᱟᱯᱮᱭᱟᱜ ᱤᱥᱠᱩᱞ ᱨᱮᱦᱚᱸ ᱵᱟᱯᱮ ᱵᱩᱡᱷᱟᱹᱣ ᱦᱚᱪᱚ ᱫᱟᱲᱮ ᱟᱠᱚ ᱠᱟᱱᱟ ᱜᱤᱫᱽᱨᱟᱹ ᱠᱚ ᱚᱱᱟ ᱠᱟᱛᱷᱟ ᱞᱤᱧ ᱞᱟᱹᱭ ᱦᱚᱪᱚᱭᱮᱫᱟ ᱚᱱᱟ ᱢᱟᱛᱚ ᱴᱷᱤᱠ ᱜᱮ ᱜᱤᱫᱽᱨᱟᱹ ᱯᱟᱲᱦᱟᱣ ᱜᱮᱛᱟᱯᱮ ᱠᱟᱹᱢᱤ ᱟᱨ ᱚᱱᱟ ᱜᱮᱸᱦᱟᱜ ᱚᱱᱮᱧ ᱞᱟᱹᱭᱮᱫᱼᱟ ᱛᱟᱦᱞᱮ ᱚᱠᱟ ᱞᱮᱠᱟ ᱞᱮᱠᱷᱟᱱ ᱜᱤᱫᱽᱨᱟᱹ ᱢᱟᱱᱮ ᱱᱟᱢᱵᱟᱨ ᱠᱚᱞᱤᱧ ᱧᱟᱢ ᱦᱚᱪᱚᱭᱮᱭᱟ ᱚᱱᱟᱜᱮ ᱛᱟᱦᱞᱮ ᱟᱨᱚ ᱵᱮᱥᱤ ᱧᱚᱜ ᱴᱤᱭᱩᱥᱚᱱᱤ ᱠᱚ ᱮᱢ ᱦᱩᱭᱩᱜᱼᱟ ᱥᱮ ᱚᱲᱟᱜ ᱨᱮᱦᱚᱸ ᱥᱚᱢᱚᱭ ᱨᱮᱛᱚ ᱴᱷᱤᱠ ᱜᱮᱞᱤᱧ ᱫᱩᱲᱩᱵᱮ ᱠᱟᱱᱟ ᱟᱨ ᱥᱮᱛᱟᱜ ᱟᱹᱭᱩᱵ ᱞᱤᱧ ᱵᱟᱨ ᱵᱮᱲᱟ ᱜᱮᱞᱤᱧ ᱫᱩᱲᱩᱵᱮ ᱠᱟᱱᱟ ᱱᱚᱛᱮᱦᱚᱸ ᱛᱤᱠᱤᱱ ᱥᱮᱫ ᱤᱥᱠᱩᱞᱮ ᱪᱟᱞᱟᱜᱼᱟ ᱚᱠᱟ ᱥᱚᱢᱚᱭ ᱫᱚ ᱢᱟᱱᱮ ᱥᱚᱵᱽ ᱫᱤᱱ ᱢᱟ ᱴᱤᱭᱩᱥᱚᱱᱤ ᱦᱚᱸ ᱵᱟᱝ ᱦᱩᱭᱩᱜ ᱛᱟᱠᱚᱣᱟ ᱫᱤᱱ ᱫᱚ ᱢᱟᱱᱮ ᱥᱚᱯᱛᱟᱦᱚ ᱨᱮ ᱵᱟᱨᱫᱤᱱ ᱥᱮ ᱯᱮ ᱢᱟᱦᱟ ᱦᱩᱭᱩᱜ ᱛᱟᱠᱚᱣᱟ ᱟᱫᱚ ᱛᱟᱦᱞᱮ ᱥᱚᱢᱚᱭ ᱢᱚᱛᱚ ᱢᱟ ᱴᱷᱤᱠ ᱜᱮᱞᱤᱧ ᱧᱮᱞᱮ ᱠᱟᱱᱟ ᱫᱩᱲᱩᱵ ᱛᱤᱸᱜᱩ ᱟᱞᱮ ᱢᱟ ᱠᱟᱹᱢᱤ ᱦᱚᱲ ᱦᱚᱸ ᱥᱚᱢᱚᱭ ᱢᱚᱛᱚ ᱢᱟ ᱥᱟᱨᱟᱫᱤᱱ ᱜᱤᱫᱽᱨᱟᱹ ᱥᱟᱶ ᱢᱟ ᱵᱟᱞᱮ ᱫᱩᱲᱩᱵ ᱫᱟᱲᱮᱭᱟᱜ ᱦᱟᱸᱜ ᱚᱱᱟᱛᱮ ᱩᱱᱟᱹᱜ ᱴᱤᱭᱩᱥᱚᱱᱤ ᱥᱮ ᱤᱥᱠᱩᱞ ᱨᱮᱞᱮ ᱠᱩᱞᱮᱫ ᱠᱚᱣᱟ ᱢᱟᱱᱮ ᱢᱟᱥᱴᱟᱨ ᱪᱮᱛᱟᱱ ᱨᱮ ᱩᱱᱟᱹᱜ ᱤᱭᱟᱹᱞᱮ ᱮᱢ ᱠᱟᱜᱼᱟ ᱟᱨᱠᱤ ᱤᱱᱟᱹ ᱞᱟᱹᱜᱤᱫ ᱛᱮ ᱦᱳᱭ ᱦᱚᱸ ᱦᱚᱸ ᱢᱟᱱᱮ ᱱᱤᱛᱚᱜ ᱫᱚ ᱤᱭᱟᱹ ᱢᱚᱱᱮ ᱦᱩᱭᱩᱜ ᱜᱮᱭᱟ ᱪᱮᱫ ᱞᱮᱠᱟᱭ ᱯᱟᱲᱦᱟᱜ ᱠᱟᱱᱟ ᱪᱮᱫ ᱞᱮᱠᱟ ᱵᱟᱝ ᱚᱱᱟ ᱦᱚᱸ ᱵᱟᱞᱤᱧ ᱠᱷᱮᱭᱟᱞ ᱠᱟᱫᱮᱭᱟᱛᱚ ᱚᱱᱟᱛᱮ ᱪᱮᱫᱟᱜ ᱵᱟᱹᱞᱤᱧ ᱠᱷᱮᱭᱟᱞ ᱠᱟᱫᱮᱭᱟ ᱢᱟᱱᱮ ᱵᱟᱨᱭᱟ ᱵᱟᱨᱭᱟ ᱴᱤᱭᱩᱥᱚᱱᱤ ᱢᱮᱱᱟᱜᱼᱟ ᱟᱨᱮ ᱤᱥᱠᱩᱞᱮ ᱪᱟᱞᱟᱜ ᱠᱟᱱᱟᱭ ᱠᱤᱪᱷᱩ ᱟᱹᱞᱤᱧ ᱫᱚᱞᱤᱧ ᱢᱚᱱᱮᱭᱫᱟ ᱵᱩᱡᱷᱟᱹᱣ ᱮᱫ ᱜᱮᱭᱟ ᱥᱮ ᱟᱨ ᱛᱟᱦᱞᱮ ᱡᱚᱠᱷᱚᱱ ᱚᱱᱟ ᱞᱤᱧ ᱧᱮᱞᱮᱫ ᱛᱟᱭᱟ ᱥᱮ ᱱᱤᱛᱚᱜ ᱟᱱᱟᱜ ᱞᱤᱧ ᱵᱩᱡᱽᱫᱟ ᱡᱮ ᱱᱩᱭ ᱜᱤᱫᱽᱨᱟᱹ ᱫᱚ ᱛᱟᱦᱞᱮ ᱚᱠᱟ ᱞᱮᱠᱟᱭ ᱯᱟᱲᱦᱟᱜ ᱠᱟᱱᱟ ᱯᱷᱟᱸᱠᱤᱭᱮᱫᱟᱭ ᱛᱟᱦᱞᱮ ᱡᱟᱹᱱᱤᱡ ᱤᱱᱟᱹᱛᱮ ᱟᱹᱞᱤᱧ ᱦᱚᱸ ᱩᱱᱤ ᱥᱟᱶᱛᱮ ᱵᱟᱹᱞᱤᱧ ᱫᱩᱲᱩᱵ ᱠᱟᱱᱟ ᱥᱮ ᱵᱟᱹᱞᱤᱧ ᱵᱩᱡᱽ ᱫᱟᱲᱮᱣ ᱠᱟᱫᱟ ᱡᱚᱠᱷᱚᱱ ᱨᱮᱡᱟᱞᱮ ᱟᱹᱜᱩᱭᱮᱫᱟ ᱩᱱ ᱜᱮᱥᱮ ᱞᱤᱧ ᱧᱮᱞ ᱠᱟᱫ ᱛᱟᱭᱟ ᱩᱱ ᱜᱮᱞᱤᱧ ᱵᱩᱡᱽᱫᱟ ᱛᱳ ᱜᱤᱫᱽᱨᱟᱹ ᱢᱟ ᱜᱤᱫᱽᱨᱟᱹ ᱛᱟᱭ ᱜᱮ ᱠᱟᱹᱢᱤ ᱢᱟᱱᱮ ᱟᱞᱮ ᱡᱩᱫᱤ ᱢᱟᱥᱴᱟᱨ ᱠᱚ ᱢᱮᱰᱟᱢ ᱠᱚ ᱯᱷᱟᱸᱠᱤᱭ ᱫᱟᱯᱮ ᱥᱮ ᱪᱮᱫ ᱚᱱ ᱚᱱᱟ ᱠᱟᱛᱷᱟ ᱞᱤᱧ ᱞᱟᱹᱭ ᱦᱚᱪᱚᱭᱫᱟ ᱛᱟᱦᱞᱮ ᱜᱤᱫᱽᱨᱟᱹ ᱠᱚᱦᱚᱸ ᱵᱟᱯᱮ ᱠᱷᱮᱭᱟᱞ ᱟᱠᱚ ᱠᱟᱱᱟ ᱥᱮ ᱪᱮᱫᱠᱟ ᱟᱨᱠᱤ ᱴᱷᱤᱠ ᱴᱟᱭᱤᱢ ᱢᱟᱱᱮ ᱦᱳᱭ ᱛᱤᱱᱴᱟ ᱛᱤ ᱨᱮᱯᱮ ᱪᱷᱩᱴᱤ ᱠᱚᱣᱟ ᱜᱤᱫᱽᱨᱟᱹ ᱛᱤᱱᱴᱟ ᱛᱚ ᱛᱤᱱᱴᱟ ᱥᱟᱲᱮ ᱛᱤᱱᱴᱟ ᱛᱮᱫᱚ ᱛᱤᱭᱳᱜ ᱜᱮᱭᱟᱭ ᱴᱷᱤᱠ ᱜᱮᱭᱟ ᱦᱮᱸ ᱚᱱᱠᱟᱜᱮ ᱛᱤᱭᱳᱜᱟᱭ ᱟᱫᱚ ᱢᱮᱱ ᱦᱩᱭᱩᱜ ᱠᱟᱱᱟ ᱢᱟᱱᱮ ᱜᱤᱫᱽᱨᱟᱹ ᱢᱟᱱᱮ ᱱᱮᱛᱟᱨ ᱫᱚ ᱟᱸᱡᱚᱢ ᱵᱟᱲᱟ ᱦᱩᱭᱩᱜ ᱠᱟᱱᱟ ᱜᱤᱫᱽᱨᱟᱹ ᱤᱥᱠᱩᱞ ᱨᱮ ᱯᱷᱟᱸᱠᱤ ᱢᱟᱱᱮ ᱢᱟᱥᱴᱟᱨ ᱠᱚ ᱯᱷᱟᱸᱠᱤᱭᱮᱫᱟ ᱜᱤᱫᱽᱨᱟᱹ ᱩᱱᱟᱹᱜ ᱵᱟᱠᱚ ᱯᱷᱟᱸᱠᱤᱭᱮᱫᱟ ᱜᱤᱫᱽᱨᱟᱹ ᱩᱱᱟᱹᱜ ᱵᱟᱠᱚ ᱯᱟᱲᱦᱟᱣᱮᱫ ᱠᱚᱣᱟ ᱟᱠᱚᱣᱟᱜ ᱪᱚᱨᱪᱟ ᱨᱮᱠᱚ ᱛᱟᱦᱮᱱ ᱠᱟᱱᱟ ᱜᱤᱫᱽᱨᱟᱹ ᱫᱚ ᱢᱟᱱᱮ ᱩᱱᱠᱩ ᱫᱚ ᱟᱠᱚ ᱦᱚᱸ ᱜᱤᱫᱽᱨᱟᱹ ᱦᱚᱸ ᱪᱤᱠᱟᱹ ᱠᱚ ᱢᱚᱱᱮᱭᱟ ᱱᱚᱝᱠᱟ ᱠᱚ ᱠᱚᱨᱟᱣᱫᱟ ᱢᱟᱥᱴᱟᱨ ᱦᱚᱸ ᱪᱮᱫᱠᱟ ᱠᱚ ᱢᱚᱱᱮᱭᱫᱟ ᱚᱱᱠᱟ ᱠᱚ ᱠᱚᱨᱟᱣ ᱫᱟ ᱢᱟᱱᱮ ᱜᱤᱫᱽᱨᱟᱹ ᱪᱮᱛᱟᱱ ᱨᱮ ᱵᱮᱥᱤ ᱟᱨ ᱜᱤᱫᱽᱨᱟᱹ ᱢᱚᱱᱮ ᱦᱚᱸ ᱩᱱᱟᱹᱜ ᱤᱭᱟᱹ ᱵᱟᱹᱱᱩᱜ ᱛᱟᱠᱚᱣᱟ ᱟᱨᱠᱤ ᱱᱩᱠᱩ ᱜᱤᱫᱽᱨᱟᱹ ᱠᱚ ᱦᱤᱡᱩᱜ ᱠᱟᱱᱟ ᱥᱮ ᱯᱟᱲᱦᱟᱣ ᱦᱩᱭᱩᱜᱼᱟ ᱚ ᱚ ᱦᱮᱸ ᱦᱮᱸ ᱚᱱᱟ ᱠᱟᱛᱷᱟ ᱜᱮ ᱞᱟᱹᱭ ᱦᱚᱪᱚᱭᱫᱟ ᱟᱹᱞᱤᱧ ᱦᱚᱸ ᱦᱮᱸ ᱡᱚᱦᱟᱨᱜᱮ ᱢᱟ